ᱟᱵᱚ ᱡᱚᱛᱚ ᱦᱚᱲ ᱜᱮᱵᱚᱱ ᱵᱟᱲᱟᱭᱟ ᱱᱤᱛᱚᱜ ᱚᱲᱟᱜ ᱚᱲᱟᱜ ᱨᱮ ᱯᱷᱳᱱ ᱠᱚᱢᱯᱤᱭᱩᱴᱟᱨ ᱞᱮᱯᱴᱚᱯ ᱤᱧᱟᱹᱜ ᱡᱚᱛᱚ ᱜᱮᱠᱚ ᱢᱮᱱᱟᱜᱼᱟ ᱫᱚᱨᱠᱟᱨ ᱜᱮ ᱢᱮᱱᱟᱜᱼᱟ ᱱᱤᱭᱟᱹ ᱠᱚ ᱟᱨ ᱱᱤᱛᱚᱝ ᱵᱟᱭᱪᱟᱱᱥ ᱡᱩᱫᱤ ᱞᱮᱯᱴᱚᱯ ᱯᱷᱳᱱ ᱠᱚᱢᱯᱤᱭᱩᱴᱟᱨ ᱪᱮᱫ ᱦᱚᱸ ᱡᱚᱫᱤ ᱵᱟᱹᱲᱤᱡ ᱞᱮᱱᱠᱷᱟᱡ ᱚᱱᱟ ᱢᱟᱱᱮ ᱚᱱᱟ ᱴᱷᱤᱠ ᱞᱟᱹᱜᱤᱫ ᱟᱵᱚ ᱚᱠᱚᱭ ᱴᱷᱮᱱ ᱵᱚᱱ ᱪᱟᱞᱟᱜᱼᱟ ᱱᱤᱥᱪᱳᱭ ᱚᱠᱚᱭ ᱠᱚᱢᱯᱤᱭᱩᱴᱟᱨ ᱞᱮᱯᱴᱚᱯ ᱵᱟ ᱯᱷᱳᱱᱮ ᱴᱷᱤᱠ ᱵᱟᱲᱟᱭᱟ ᱢᱟᱱᱮ ᱩᱱᱤ ᱨᱤᱯᱮᱭᱟᱨᱢᱮᱱᱴ ᱴᱷᱮᱱ ᱵᱚᱱ ᱪᱟᱞᱟᱜᱼᱟ ᱚᱱᱟᱜᱮ ᱡᱮ ᱟᱯᱮᱭᱟᱜ ᱪᱮᱫ ᱢᱚᱱᱛᱚᱵᱵᱚ ᱟᱯᱮ ᱚᱠᱚᱭ ᱴᱷᱮᱡ ᱯᱮ ᱪᱟᱞᱟᱜᱼᱟ